ᱦᱮᱸ ᱦᱮᱞᱳ ᱚᱻ ᱤᱧ ᱱᱚᱜᱼᱚᱭ ᱥᱚᱢᱟᱡᱽ ᱥᱩᱥᱟᱹᱨᱤᱭᱟᱹ ᱠᱷᱚᱱᱤᱧ ᱞᱟᱹᱭᱮᱫ ᱠᱟᱱᱟ ᱚᱻ ᱢᱮᱱᱮᱫ ᱛᱟᱦᱮᱱᱟᱹᱧ ᱱᱤᱭᱟᱹ ᱟᱯᱮ ᱯᱩᱨᱵᱚ ᱵᱚᱨᱫᱷᱚᱢᱟᱱ ᱨᱮᱱ ᱥᱟᱱᱛᱟᱲ ᱠᱚᱫᱚ ᱪᱮᱫ ᱠᱚᱯᱮ ᱡᱚᱢ ᱵᱟᱲᱟᱭᱟ ᱚᱻ ᱟᱫᱚ ᱚᱱᱟ ᱟᱲᱟᱜ ᱫᱚ ᱪᱮᱫ ᱠᱚ ᱟᱲᱟᱜ ᱠᱚᱯᱮ ᱛᱤᱠᱤᱭᱟ ᱚᱱᱟ ᱛᱩᱲᱤ ᱟᱲᱟᱜ ᱫᱚ ᱪᱮᱫ ᱞᱮᱠᱟ ᱠᱟᱛᱮᱫ ᱩᱛᱩ ᱠᱟᱛᱮᱫ ᱯᱮ ᱡᱚᱢᱟ

ᱚᱻ ᱚᱱᱟ ᱵᱟᱥᱠᱮ ᱫᱟᱠᱟ ᱫᱚ ᱚᱠᱟ ᱞᱮᱠᱟᱢ ᱵᱟᱥᱠᱮ ᱫᱟᱠᱟ ᱵᱚᱞᱮ ᱚ

ᱟᱞᱮ ᱫᱚ ᱟᱹᱰᱤ ᱜᱟᱱ ᱡᱟᱭᱜᱟ ᱞᱮ ᱟᱹᱪᱩᱨᱚᱜ ᱜᱮᱭᱟ ᱛᱳ ᱟᱫᱚ ᱚᱠᱟ ᱠᱚᱨᱮᱱ ᱦᱚᱲ ᱪᱮᱫ ᱞᱮᱠᱟ ᱞᱮ ᱡᱚᱢ ᱟᱠᱚ ᱵᱟᱠᱚ ᱡᱚᱢᱟ ᱟᱫᱚ ᱚᱱᱟᱜᱮᱞᱮ ᱠᱩᱞᱤ ᱡᱚᱝ ᱠᱟᱱᱟ ᱵᱚᱞᱮ ᱱᱚᱸᱰᱮᱱ ᱠᱩ ᱪᱮᱫᱠᱟ ᱠᱚ ᱡᱚᱢᱟ ᱟᱨ ᱚᱱᱮ ᱨᱚᱠᱚᱡ ᱞᱮᱴᱚ ᱡᱮᱢ ᱞᱟᱹᱭᱮᱫ ᱠᱟᱱ ᱨᱚᱠᱚᱡ ᱞᱮᱴᱚ ᱫᱚ ᱪᱮᱫ ᱥᱟᱛᱮᱫ ᱯᱮ ᱞᱮᱴᱚ ᱠᱚᱣᱟ ᱟᱨ ᱚᱠᱟ ᱢᱟᱥ ᱯᱮ ᱞᱮᱴᱚ ᱠᱚᱣᱟ ᱚᱱᱟ ᱫᱚ ᱦᱮᱸ ᱚᱻ

ᱚᱻ ᱚᱱᱟ ᱯᱮ ᱦᱚᱞᱚᱝ ᱦᱚᱪᱚᱭᱟ ᱥᱮ ᱚᱻ ᱚᱱᱠᱟ ᱠᱟᱛᱮᱫ ᱯᱮ ᱡᱚᱢ ᱠᱚᱣᱟ ᱠᱷᱟᱹᱞᱤ ᱤᱱᱟᱹ ᱠᱚᱜᱮᱯᱮ ᱡᱚᱢᱟ ᱱᱚᱝᱠᱟ ᱵᱟᱦᱟ ᱥᱚᱨᱦᱟᱭ ᱠᱚ ᱦᱩᱭ ᱮᱢᱟᱱ ᱞᱮᱱ ᱠᱷᱟᱱ ᱡᱤᱞ ᱦᱟᱹᱠᱩ ᱠᱚᱫᱚ ᱛᱚᱵᱮ ᱵᱟᱯᱮ ᱡᱚᱢ ᱠᱚᱣᱟ ᱥᱩᱠᱨᱤ ᱯᱤᱴᱷᱟᱹ ᱫᱚ ᱪᱮᱫ ᱞᱮᱠᱟ ᱯᱮ ᱯᱤᱴᱷᱟᱹᱭᱟ ᱟᱯᱮ ᱫᱚ ᱟᱯᱮ ᱱᱚᱛᱮᱱ ᱠᱤᱱ ᱥᱟᱱᱛᱟᱲ ᱫᱚ

ᱚᱻ ᱚᱱᱮ ᱚᱱᱠᱟ ᱠᱟᱛᱮ ᱯᱮ ᱡᱚᱢᱟ ᱟᱹᱰᱤ ᱢᱚᱡᱽ ᱜᱮ ᱥᱤᱵᱤᱞᱟ ᱚᱻ ᱟᱨ ᱪᱮᱫ ᱠᱚᱯᱮ ᱡᱚᱢᱟ ᱱᱤᱭᱟᱹ ᱠᱚᱨᱮᱱ ᱦᱮᱸ ᱦᱮᱸ ᱠᱟᱴᱠᱚᱢ ᱠᱚᱫᱚ ᱛᱚᱵᱮ ᱵᱟᱯᱮ ᱡᱚᱢ ᱠᱚᱣᱟ ᱱᱚᱛᱮᱱ ᱠᱚ ᱦᱚᱲ ᱫᱚ ᱦᱮᱸ ᱚᱠᱟ ᱞᱮᱠᱟ ᱠᱟᱛᱮᱫ ᱩᱱᱠᱩ ᱫᱚᱯᱮ ᱡᱚᱢ ᱠᱚᱣᱟ ᱠᱷᱟᱹᱞᱤ ᱤᱭᱟᱹ ᱟᱹᱜᱩ ᱠᱟᱛᱮᱫ ᱜᱮᱯᱮ ᱡᱚᱢ ᱠᱚᱣᱟ ᱟᱨ ᱤᱭᱟᱹ ᱜᱚᱴᱟ ᱛᱮᱜᱮ ᱯᱮ ᱡᱚᱢ ᱠᱚᱣᱟ ᱥᱮ ᱵᱚᱞᱮ ᱟᱯᱮ ᱫᱚ ᱱᱚᱛᱮᱱ ᱠᱚ ᱦᱚᱲ ᱠᱚᱫ ᱯᱮ ᱜᱮᱫ ᱠᱚᱜᱮᱭᱟᱥᱮ ᱵᱟᱝᱟ ᱟᱹᱰᱤ ᱟᱞᱮ ᱫᱚ ᱟᱹᱰᱤ ᱟᱹᱰᱤ ᱡᱟᱭᱜᱟ ᱨᱮᱞᱮ ᱫᱟᱲᱟᱱᱟ ᱛᱚ ᱟᱹᱰᱤ ᱨᱚᱠᱚᱢ ᱥᱟᱱᱛᱟᱲ ᱞᱮ ᱧᱮᱞ ᱟᱠᱟᱫ ᱠᱚᱣᱟ ᱟᱭᱢᱟ ᱨᱚᱠᱚᱢ ᱠᱚ ᱡᱚᱢᱟ ᱟᱫᱚ ᱚᱱᱟ ᱜᱮ ᱠᱟᱹᱴᱤᱡ ᱤᱭᱟᱹ ᱠᱩᱞᱤ ᱥᱟᱱᱟᱧ ᱠᱟᱱ ᱛᱟᱦᱮᱱᱟ ᱟᱯᱮ ᱫᱚ ᱚᱠᱟ ᱞᱮᱠᱟ ᱠᱟᱛᱮᱫ ᱯᱮ ᱡᱚᱢ ᱧᱩᱭᱟ ᱵᱚᱞᱮ ᱟᱭᱢᱟ ᱡᱟᱭᱡᱟ ᱟᱭᱢᱟ ᱨᱚᱠᱚᱢ ᱠᱚ ᱡᱚᱢᱟ ᱛᱳ ᱟᱫᱚ ᱚᱱᱟᱜᱮᱧ ᱢᱮᱱᱮᱫᱟ ᱱᱚᱸᱰᱮᱱ ᱠᱚ ᱥᱟᱱᱛᱟᱲ ᱠᱚᱫᱚ ᱚᱠᱟ ᱞᱮᱠᱟ ᱠᱟᱛᱮᱫ ᱠᱚ ᱪᱮᱫ ᱞᱮᱠᱟ ᱠᱚ ᱡᱚᱢ ᱧᱩᱭᱟ ᱟᱨ ᱛᱟᱦᱚᱞᱮ ᱪᱟᱥ ᱠᱚ ᱟᱫᱚ ᱵᱟᱝ ᱦᱩᱭᱩᱜ ᱦᱚᱛᱮᱫ ᱛᱮ ᱱᱚᱝᱠᱟ ᱫᱟᱜᱼᱢᱟᱹᱰᱤ ᱠᱚᱫᱚ ᱯᱮ ᱡᱚᱢᱟᱥᱮ

ᱟᱫᱚ ᱟᱹᱰᱤ ᱠᱚᱥᱴᱚ ᱨᱮᱜᱮ ᱢᱮᱱᱟᱜ ᱯᱮᱭᱟ ᱛᱚᱵᱮ ᱵᱟᱝ ᱟᱫᱚ ᱠᱳᱱᱳ ᱡᱳᱜᱟᱡᱳᱜᱽ ᱫᱚ ᱵᱟᱹᱱᱩᱜ ᱛᱟᱯᱮᱭᱟ ᱟᱯᱮ ᱫᱚ ᱯᱟᱹᱴᱤ ᱯᱚᱧᱪᱟᱭᱮᱫ ᱠᱚ ᱥᱟᱛᱮᱫ ᱫᱚ

ᱦᱮᱸ ᱢᱟ ᱛᱚᱵᱮ ᱤᱭᱟᱹ ᱟᱫᱚ ᱫᱚᱦᱚᱭ ᱢᱮ ᱚᱠᱟ ᱠᱷᱚᱱᱮᱢ ᱞᱟᱹᱭᱮᱫᱟ ᱦᱟᱸᱜ ᱢᱚᱡᱽ ᱛᱮ ᱞᱟᱹᱭᱟᱞᱮ ᱢᱮ ᱟᱞᱮ ᱥᱚᱢᱟᱡᱽ ᱥᱩᱥᱟᱹᱨᱤᱭᱟᱹ ᱦᱚᱲ ᱞᱮ ᱪᱮᱥᱴᱟ ᱞᱮᱜᱟᱣ ᱯᱮᱭᱟᱞᱮ ᱛᱚ ᱞᱮ ᱟᱯᱮ ᱚᱠᱟ ᱞᱮᱠᱟᱛᱮ ᱵᱷᱟᱞᱤ ᱡᱚᱢ ᱧᱩ ᱱᱟᱯᱟᱭ ᱵᱮᱵᱚᱥᱛᱟ ᱦᱩᱭᱩᱜ ᱛᱟᱯᱮᱭᱟ ᱚᱱᱠᱟ ᱞᱮ ᱪᱮᱥᱴᱟᱣ ᱯᱮᱭᱟ ᱟᱞᱮ ᱥᱟᱶ ᱤᱭᱟᱹ ᱜᱚᱲᱚ ᱛᱟᱦᱮᱱ ᱯᱮ ᱛᱟᱦᱚᱞᱮ ᱟᱞᱮ ᱞᱮ ᱵᱮᱵᱚᱥᱛᱟᱣ ᱟᱯᱮᱭᱟ

ᱚᱠᱟ ᱚᱧᱪᱚᱞ ᱫᱚ ᱯᱟᱲᱟᱜ ᱠᱟᱱ ᱛᱟᱯᱮᱭᱟ ᱴᱷᱤᱠ ᱜᱮᱭᱟ ᱴᱷᱤᱠ ᱜᱮᱭᱟ ᱟᱫᱚ ᱚᱱᱟ ᱤᱭᱟᱹ ᱚᱧᱪᱚᱞ ᱠᱚᱫᱚ ᱵᱟᱝ ᱜᱮᱯᱮ ᱪᱟᱞᱟᱣ ᱵᱟᱲᱟᱜ ᱟᱥᱮ ᱪᱮᱫ ᱟᱯᱮ ᱵᱟᱯᱮ ᱢᱮᱛᱟ ᱠᱚᱣᱟ ᱚᱸᱰᱮ ᱜᱮᱛᱚ ᱢᱮᱱ ᱞᱮᱠᱷᱟᱱ ᱜᱮ ᱥᱩᱡᱳᱜᱽ ᱥᱩᱵᱤᱛᱟ ᱧᱟᱢ ᱠᱟᱛᱮᱫ ᱵᱷᱟᱜᱮ ᱴᱷᱤᱠ ᱜᱮᱯᱮ ᱟᱯᱮ ᱦᱚᱸᱯᱮ ᱡᱚᱢ ᱧᱩ ᱨᱮᱱᱟᱜ ᱯᱮ ᱵᱮᱵᱚᱥᱛᱟ ᱠᱮᱭᱟ ᱩᱱᱠᱩ ᱠᱚ ᱮᱢ ᱠᱮᱯᱮᱭᱟ